ᱛᱷᱚᱱᱤᱛ ᱤᱛᱩᱱ ᱟᱥᱲᱟ ᱵᱷᱚᱨᱛᱤ ᱞᱟᱹᱜᱤᱫ ᱛᱮᱫᱚ ᱟᱯᱮ ᱫᱚ ᱜᱤᱫᱽᱨᱟᱹᱣᱟᱜ ᱟᱥᱮ ᱯᱟᱥᱮ ᱡᱟᱦᱟᱸ ᱥᱠᱩᱞ ᱢᱮᱱᱟᱜ ᱠᱟᱫᱟ ᱚᱸᱰᱮ ᱦᱚᱸ ᱵᱷᱚᱨᱛᱤ ᱞᱟᱹᱜᱤᱫ ᱫᱚ ᱢᱤᱫ ᱴᱮᱱ ᱜᱤᱫᱽᱨᱟᱹᱣᱟᱜ ᱟᱼᱟ ᱟᱫᱷᱟᱨ ᱠᱟᱨᱰ ᱟᱨ ᱧᱩᱛᱩᱢ ᱛᱮᱜᱮ ᱠᱚ ᱵᱷᱚᱨᱛᱤᱜᱼᱟ ᱛᱟᱨ ᱥᱚᱝᱜᱮ ᱥᱚᱝᱜᱮ ᱛᱮ ᱜᱚ ᱵᱟᱵᱟ ᱠᱚ ᱪᱟᱞᱟᱜ ᱦᱳᱭᱳᱜᱼᱟ ᱟᱨ ᱯ ᱱᱚᱛᱷᱤ ᱠᱚᱫᱚ ᱪᱮᱫ ᱦᱚᱸᱜᱮ ᱵᱟᱝ ᱞᱟᱜᱟᱜᱼᱟ ᱥᱮᱨᱚᱠᱚᱢ ᱫᱚ ᱯᱨᱚᱛᱷᱚᱢ ᱛᱚ ᱥᱮᱨᱚᱠᱚᱢ ᱫᱚ ᱠᱤᱪᱷᱩ ᱵᱟᱝ ᱞᱟᱜᱟᱜᱼᱟ ᱟᱫᱷᱟᱨ ᱠᱟᱨᱰ ᱜᱮ ᱞᱟᱜᱟᱜᱼᱟ ᱜᱚ ᱵᱟᱵᱟ ᱟᱜ ᱧᱩᱛᱩᱢ ᱠᱚᱜᱮ ᱞᱟᱜᱟᱜᱼᱟ ᱚᱱᱟ ᱠᱚ ᱴᱷᱤᱠ ᱴᱷᱟᱠ ᱚᱞ ᱦᱳᱭ ᱞᱮᱱᱠᱷᱟᱱ ᱜᱮ ᱚᱱᱟ ᱥᱠᱩᱞ ᱨᱮ ᱩᱱᱤ ᱠᱟᱹᱴᱤᱡ ᱜᱤᱫᱽᱨᱟᱹᱭ ᱵᱷᱚᱨᱛᱤ ᱫᱟᱲᱮᱭᱟᱜᱼᱟ ᱟᱨ ᱚᱸᱰᱮ ᱥᱚᱨᱠᱟᱨᱟᱜ ᱥᱠᱩᱞ ᱨᱮᱢᱟ ᱡᱮᱢᱚᱱ ᱯᱷᱤ ᱫᱚ ᱵᱟᱹᱱᱩᱜ ᱜᱮᱭᱟ ᱠᱟᱹᱴᱤᱡ ᱠᱷᱚᱱ ᱫᱚ ᱟᱨ ᱵᱮᱥᱚᱨᱠᱟᱨᱤ ᱥᱠᱩᱞ ᱨᱮᱫᱚ ᱟᱢ ᱤᱝᱞᱤᱥ ᱢᱮᱰᱤᱭᱟᱢᱨᱮ ᱯᱟᱲᱦᱟᱣ ᱦᱚᱪᱚᱭᱮ ᱠᱷᱟᱱ ᱚᱱᱛᱮ ᱫᱚ ᱯᱚᱭᱥᱟ ᱫᱚ ᱞᱟᱜᱟᱜ ᱛᱟᱢ ᱜᱮᱭᱟ ᱟᱨ ᱮᱢᱱᱤ ᱥᱚᱨᱠᱟᱨᱤ ᱥᱠᱩᱞ ᱨᱮᱫᱚ ᱯᱷᱨᱤ ᱥᱮᱨᱚᱠᱚᱢ ᱯᱚᱭᱥᱟ ᱜᱮ ᱵᱟᱝ ᱞᱟᱜᱟᱜᱼᱟ ᱚᱞᱚᱜ ᱯᱟᱲᱦᱟᱜ ᱞᱟᱹᱜᱤᱫ ᱠᱟᱛᱷᱟ ᱠᱚᱞᱚᱢ ᱜᱮ ᱚᱱᱟ ᱫᱚ ᱞᱟᱹᱴᱩ ᱠᱟᱛᱮᱫ ᱮᱠᱴᱩ ᱞᱟᱜᱟᱣ ᱧᱚᱜᱚᱜᱼᱟ ᱟᱨ ᱵᱟᱫᱽ ᱵᱟᱠᱤ ᱫᱚ ᱥᱮᱨᱴᱚᱠᱚᱢ ᱫᱚ ᱵᱟᱝ ᱞᱟᱜᱟᱜᱼᱟ